ᱟᱞᱮ ᱵᱟᱲᱜᱮ ᱵᱟᱦᱟ ᱵᱟᱜᱟᱱ ᱟᱹᱰᱤ ᱱᱟᱯᱟᱭᱜᱮ ᱵᱟᱦᱟ ᱫᱟᱨᱮ ᱠᱚᱦᱚᱸᱞᱮ ᱨᱚᱦᱚᱭᱟᱠᱟᱫ ᱜᱮᱭᱟ ᱮᱢᱟᱱ ᱛᱮᱢᱟᱱ ᱞᱮ ᱨᱚᱦᱚᱭᱟᱠᱟᱫ ᱜᱮᱭᱟ ᱢᱟᱹᱨᱤᱪ ᱠᱚ ᱵᱟᱦᱟ ᱫᱟᱨᱮ ᱠᱚᱦᱚᱸ ᱞᱮ ᱨᱚᱦᱚᱭ ᱠᱟᱜᱼᱟ ᱟᱨ ᱢᱟᱱᱮ ᱪᱮᱬᱮ ᱪᱤᱯᱨᱩ ᱠᱚᱦᱚᱸ ᱢᱮᱱᱟᱜ ᱠᱚᱜᱮᱭᱟ ᱢᱟᱱᱮ ᱰᱮᱨᱟ ᱵᱟᱥᱟ ᱟᱠᱟᱱᱟ ᱠᱚ ᱥᱮᱛᱟᱜ ᱫᱚ ᱩᱱᱠᱩ ᱦᱚᱸ ᱪᱟᱨᱟ ᱧᱟᱢ ᱠᱚ ᱪᱟᱞᱟᱜᱼᱟ ᱜᱤᱫᱽᱨᱟᱹ ᱯᱤᱫᱽᱨᱟᱹ ᱞᱟᱹᱜᱤᱫ ᱟᱠᱚ ᱦᱚᱸ ᱚᱲᱟᱜ ᱫᱩᱣᱟᱹᱨ ᱠᱚ ᱵᱮᱱᱟᱣ ᱠᱟᱜᱼᱟ ᱟᱨ ᱪᱟᱨᱟ ᱧᱟᱢ ᱠᱚ ᱥᱮᱱᱚᱜᱼᱟ ᱩᱱᱠᱩᱦᱚᱸ ᱢᱟᱱᱮ ᱪᱮᱫ ᱤᱧ ᱢᱮᱱᱟ ᱵᱟᱦᱟ ᱵᱟᱜᱟᱱ ᱨᱮᱦᱚᱸ ᱩᱨᱩ ᱨᱟᱥᱟ ᱪᱮᱯᱮᱡ ᱠᱚᱠᱚ ᱦᱤᱡᱩᱜᱼᱟ ᱩᱨᱩ ᱵᱷᱟᱶᱟᱨ ᱡᱚᱛᱚ ᱠᱚᱠᱚᱨ ᱦᱤᱡᱩᱜᱼᱟ ᱪᱮᱬᱮ ᱪᱤᱯᱨᱩ ᱡᱚᱛᱚ ᱠᱚᱜᱮ ᱟᱨ ᱪᱮᱬᱮ ᱠᱚᱦᱚᱸ ᱩᱱᱠᱩ ᱪᱟᱨᱟ ᱧᱟᱢ ᱠᱚ ᱪᱟᱞᱟᱜᱼᱟ ᱥᱮᱛᱟᱜ ᱮᱱᱠᱷᱟᱱ ᱟᱨᱦᱚᱸ ᱟᱹᱭᱩᱵ ᱮᱱᱠᱷᱟᱱ ᱠᱚ ᱦᱤᱡᱩᱜᱼᱟ ᱟᱠᱚᱣᱟᱜ ᱚᱲᱟᱜ ᱫᱩᱣᱟᱹᱨ ᱢᱟᱱᱮ ᱫᱟᱨᱮ ᱨᱮᱜᱮ ᱩᱱᱠᱩᱣᱟᱜ ᱢᱟ ᱚᱲᱟᱜ ᱫᱩᱣᱟᱹᱨ ᱢᱟᱱᱮ ᱟᱠᱚ ᱦᱚᱸ ᱟᱵᱚ ᱞᱮᱠᱟ ᱜᱮ ᱚᱲᱟᱜ ᱫᱩᱣᱟᱹᱨ ᱛᱟᱠᱚ ᱫᱟᱨᱮ ᱪᱮᱛᱟᱱ ᱨᱮᱜᱮ ᱟᱨ ᱪᱟᱨᱟ ᱧᱟᱢ ᱠᱚ ᱪᱟᱞᱟᱜᱼᱟ ᱟᱨᱚ ᱟᱭᱩᱵ ᱞᱮᱱᱠᱷᱟᱱ ᱪᱮᱨᱚ ᱵᱮᱨᱚ ᱠᱚ ᱦᱤᱡᱩᱜᱼᱟ ᱦᱮᱡ ᱧᱟᱯᱟᱢᱚᱜ ᱟᱠᱚ ᱦᱚᱲ ᱞᱮᱠᱟ